ᱟᱨ ᱢᱤᱫᱴᱤᱡ ᱵᱤᱡᱽᱱᱮᱥ ᱠᱷᱩᱞᱟᱹᱣ ᱠᱟᱱᱟ ᱪᱷᱚᱴᱟ ᱢᱚᱴᱟ ᱜᱮ ᱱᱤᱛᱚᱜ ᱫᱚ ᱛᱚ ᱥᱤᱢ ᱠᱚᱞᱤᱧ ᱟᱹᱥᱩᱞ ᱧᱚᱜ ᱟᱠᱟᱫ ᱠᱚᱣᱟ ᱯᱚᱱᱨᱚ ᱥᱳᱞᱳᱴᱤ ᱜᱟᱱ ᱛᱚ ᱟᱨ ᱢᱤᱫᱴᱮᱱ ᱯᱚᱠᱷᱨᱟ ᱞᱮᱠᱟ ᱞᱤᱧ ᱛᱮᱭᱟᱨ ᱟᱠᱟᱫᱟ ᱛᱚ ᱚᱸᱰᱮ ᱫᱚ ᱦᱟᱹᱠᱩ ᱠᱚᱞᱤᱧ ᱟᱲᱟᱜ ᱟᱠᱟᱫ ᱠᱚᱣᱟ ᱠᱚᱢ ᱥᱚᱢ ᱜᱮ ᱛᱚ ᱢᱟᱲᱟᱝ ᱫᱷᱟᱣ ᱤᱧ ᱴᱨᱟᱭ ᱠᱮᱫᱟ ᱛᱟᱭᱚᱢ ᱫᱚ ᱠᱚᱢ ᱥᱚᱢ ᱛᱮ ᱛᱚ ᱵᱟᱲᱦᱟᱜ ᱠᱟᱱ ᱜᱮᱭᱟ ᱠᱚ ᱛᱚ ᱵᱟᱲᱟᱜ ᱠᱟᱱ ᱠᱟᱱ ᱠᱷᱟᱱ ᱠᱚ ᱡᱟ ᱥᱤᱢ ᱞᱤᱧ ᱟᱹᱥᱩᱞ ᱟᱠᱟᱫ ᱠᱚᱣᱟ ᱡᱟᱦᱟᱸ ᱠᱚ ᱤᱫᱟ ᱠᱚ ᱡᱟᱦᱟᱱᱟᱜ ᱠᱚ ᱪᱤᱠᱟᱹᱭᱮᱫᱟ ᱫᱟᱱᱟᱯᱟᱱᱤ ᱠᱚ ᱡᱟᱦᱟᱸ ᱜᱮ ᱤᱭᱟᱹᱜ ᱠᱟᱱᱟ ᱚᱱᱟ ᱠᱚ ᱦᱟᱺᱨ ᱠᱟᱛᱮ ᱪᱟᱞᱱᱤ ᱠᱟᱛᱮ ᱛᱚ ᱚᱱᱟ ᱜᱟᱰᱰᱷᱟ ᱨᱮ ᱟᱣᱨ ᱪᱷᱚᱴᱟ ᱢᱚᱴᱟ ᱠᱟᱱᱟ ᱚᱸᱰᱮ ᱞᱤᱧ ᱮᱨᱟᱜ ᱠᱟᱱᱟ ᱛᱚ ᱦᱟᱠᱩ ᱠᱚᱠᱚ ᱡᱚᱢ ᱮᱫᱟ ᱦᱟᱠᱩ ᱠᱚ ᱟᱹᱰᱤ ᱪᱮᱦᱨᱟ ᱠᱚ ᱢᱟᱨᱟᱝᱚᱜ ᱠᱟᱱᱟ ᱚᱸᱰᱮ ᱫᱚ ᱫᱟᱨ ᱞᱮᱠᱟ ᱦᱤᱥᱟᱹᱵ ᱠᱟᱱᱟ ᱚᱸᱰᱮ ᱫᱚ ᱫᱟ ᱠᱚ ᱡᱚᱢᱟ ᱟᱨ ᱤᱭᱟᱹ ᱜᱮᱰᱮ ᱠᱚ ᱩᱱᱠᱩ ᱠᱚ ᱢᱮᱱᱟᱜ ᱠᱚᱣᱟ ᱛᱚ ᱟᱹᱰᱤ ᱪᱮᱨᱦᱟ ᱯᱚᱭᱥᱟ ᱥᱚᱢᱚᱭ ᱥᱚᱢᱚᱭ ᱠᱚᱨᱮ ᱚᱸᱰᱮ ᱠᱷᱚᱱ ᱦᱚᱸ ᱤᱱᱠᱟᱢ ᱟᱹᱰᱤ ᱪᱮᱨᱦᱟ ᱦᱤᱡᱩᱜ ᱠᱟᱱᱟ ᱢᱟᱱᱮ ᱪᱮᱫ ᱤᱧ ᱢᱮᱱᱟ ᱡᱮ ᱦᱟᱡᱽᱨᱤ ᱠᱷᱚᱱ ᱫᱚ ᱟᱯᱱᱟᱨ ᱱᱤᱡᱮ ᱵᱤᱡᱽᱱᱮᱥ ᱜᱮ ᱫᱚ ᱡᱚᱛᱚ ᱠᱷᱚᱱ ᱢᱟᱨᱟᱝ ᱠᱟᱱᱟ ᱟᱨ ᱯᱷᱟᱭᱫᱟ ᱦᱚᱸ ᱫᱚᱢᱮᱞᱤᱧ ᱵᱩᱡᱷᱟᱹᱣ ᱮᱫᱟ ᱦᱮᱸᱥᱮ ᱡᱩᱫᱤ ᱤᱧ ᱛᱤᱱᱥᱚ ᱴᱟᱠᱟ ᱜᱤᱧ ᱧᱟᱢ ᱮᱫᱟ ᱦᱟᱡᱽᱨᱤ ᱛᱮ ᱤᱧ ᱱᱚᱰᱮ ᱦᱟᱡᱟᱨ ᱯᱚᱱᱨᱚ ᱥᱚ ᱴᱟᱠᱟ ᱫᱚᱧ ᱧᱟᱢ ᱮᱫᱟ ᱟᱪᱪᱷᱟ ᱚᱱᱠᱟ ᱠᱟᱛᱷᱟ ᱠᱟᱱᱟ ᱛᱚ ᱚᱱᱟᱜᱤᱧ ᱢᱮᱱᱟ ᱟᱵᱚ ᱥᱟᱱᱟᱢ ᱥᱟᱱᱛᱟᱲ ᱦᱚᱲ ᱠᱚ ᱡᱮᱱᱚ ᱟᱵᱚ ᱮᱥ ᱴᱤ ᱠᱚ ᱡᱟᱦᱟᱸᱭ ᱜᱮ ᱢᱮᱱᱟᱜ ᱵᱚᱱᱟ ᱟᱵᱚᱨᱮᱱ ᱵᱷᱟᱹᱭᱟᱹᱛ ᱠᱚ ᱛᱚ ᱚᱱᱟ ᱵᱚᱱ ᱠᱟᱨᱵᱟᱨᱟ ᱥᱮ ᱠᱟᱹᱴᱤᱡ ᱠᱟᱹᱴᱤᱡ ᱛᱮ ᱛᱚ ᱟᱜᱮ ᱵᱚ ᱞᱟᱦᱟ ᱤᱫᱤᱜᱼᱟ ᱞᱟᱦᱟ ᱤᱫᱤ ᱞᱮᱱᱠᱷᱟᱱ ᱪᱮᱫ ᱪᱤᱠᱟᱹᱜᱼᱟ ᱟᱢᱦᱚᱢ ᱠᱮᱴᱮᱡᱚᱜᱼᱟ ᱯᱚᱭᱥᱟ ᱦᱚᱸ ᱠᱮᱴᱮᱡᱚᱜᱼᱟ ᱜᱤᱫᱽᱨᱟᱹ ᱦᱚᱸ ᱵᱷᱟᱹᱞᱤ ᱵᱷᱟᱹᱞᱤ ᱠᱚ ᱚᱞᱚᱜ ᱟᱠᱚ ᱯᱟᱲᱦᱟᱜ ᱟᱠᱚ ᱟᱢ ᱡᱟᱦᱟᱱᱟᱜ ᱮᱢ ᱢᱮᱱᱮᱭᱟ ᱢᱚᱱᱮᱭᱟᱢ ᱛᱚ ᱚᱱᱟᱢ ᱠᱟᱹᱢᱤ ᱫᱟᱲᱮᱭᱟᱜᱼᱟ ᱡᱟᱦᱟᱱᱟᱜ ᱮᱢ ᱤᱪᱪᱷᱟᱭᱟ ᱛᱚ ᱚᱱᱟᱢ ᱠᱤᱨᱤᱧ ᱫᱟᱲᱮᱭᱟᱜᱼᱟ ᱱᱮ ᱱᱮ ᱢᱤᱫᱴᱤᱡ ᱜᱮᱭᱟᱱᱤᱧ ᱧᱟᱢ ᱠᱮᱫᱟ ᱦᱚᱲ ᱤᱧ ᱫᱮᱠᱷᱟ ᱤᱫᱤ ᱠᱟᱛᱮ ᱤᱧ ᱦᱩᱧ ᱴᱨᱟᱭ ᱠᱮᱫᱟ ᱠᱟᱹᱢᱤ ᱠᱮᱫᱟᱹᱧ ᱛᱤᱱ ᱪᱟᱨ ᱵᱚᱪᱷᱚᱨ ᱫᱚ ᱛᱚ ᱫᱚᱢᱮ ᱯᱷᱟᱭᱫᱟᱧ ᱵᱩᱡᱷᱟᱹᱣ ᱠᱮᱫᱟ ᱛᱚ ᱚᱱᱟᱜᱮᱧ ᱢᱮᱱᱟ ᱟᱯᱮ ᱠᱷᱚᱱ ᱟᱥᱨᱟ ᱛᱮ ᱟᱯᱮᱭᱟᱜ ᱟᱥᱤᱨᱵᱟᱫ ᱛᱮ ᱱᱚᱣᱟ ᱞᱟᱭᱤᱱ ᱨᱮᱧ ᱦᱮᱡ ᱟᱠᱟᱱᱟ ᱛᱚ ᱟᱹᱰᱤ ᱠᱩᱥᱤ ᱨᱮ ᱢᱤᱱᱟᱹᱧᱟ ᱥᱮ ᱠᱟᱹᱢᱤ ᱛᱩᱞᱩᱡ ᱦᱚᱸ ᱡᱩᱫᱤ ᱱᱚᱰᱮᱧ ᱤᱭᱟᱹᱭᱮᱫᱟ ᱱᱚᱣᱟᱧ ᱠᱟᱨᱵᱟᱨ ᱮᱫᱟ ᱱᱚᱣᱟ ᱢᱟ ᱜᱩᱯᱤ ᱵᱟᱝ ᱦᱩᱭᱩᱜᱼᱟ ᱵᱟᱣᱩᱱᱰᱟᱨᱤ ᱟᱠᱟᱱᱟ ᱵᱟᱣᱩᱱᱰᱟᱨᱤᱨᱮ ᱢᱮᱱᱟᱜ ᱠᱚᱣᱟ ᱦᱮᱸ ᱥᱮᱛᱟᱜ ᱤᱧ ᱪᱟᱞᱟᱜᱼᱟ ᱟᱴ ᱵᱟᱡᱮ ᱦᱤᱡᱩᱜᱼᱟᱹᱧ ᱯᱟᱸᱪ ᱵᱟᱡᱮ ᱥᱟᱲᱮ ᱯᱟᱸᱪ ᱵᱟᱡᱮ ᱛᱚ ᱤᱱᱟᱹᱛᱮ ᱚᱲᱟᱜ ᱦᱚᱲ ᱠᱚ ᱛᱟᱦᱮᱱ ᱠᱟᱱ ᱜᱮᱭᱟ ᱛᱚ ᱫᱟᱜ ᱫᱚᱠᱚ ᱮᱢᱟᱠᱚ ᱠᱟᱱ ᱜᱮᱭᱟ